ᱱᱚᱣᱟ ᱡᱟᱦᱟᱸ ᱠᱩᱠᱞᱤ ᱫᱚᱦᱚ ᱦᱩᱭᱟᱠᱟᱱᱟ ᱠᱩᱠᱞᱤ ᱨᱮᱭᱟᱜ ᱱᱚᱜᱼᱚᱭ ᱡᱮ ᱞᱟᱭᱤᱱ ᱠᱚ ᱢᱮᱱᱟᱜᱼᱟᱱ ᱵᱚᱦᱚᱜ ᱨᱮᱫᱚ ᱢᱤᱫᱴᱤᱡ ᱵᱟᱝ ᱵᱚᱞᱚ ᱟᱠᱟᱱᱟ ᱵᱟᱝ ᱨᱮᱦᱚᱸ ᱟᱢᱫᱟᱡ ᱛᱮ ᱢᱮᱱ ᱦᱩᱭᱩᱜ ᱠᱟᱱᱟ ᱡᱟᱦᱟᱸ ᱠᱟᱹᱣᱰᱤ ᱠᱚ ᱯᱳᱭᱞᱳ ᱨᱮᱱᱟᱜ ᱡᱟᱦᱟᱸ ᱠᱟᱹᱣᱰᱤ ᱛᱟᱦᱮᱸ ᱠᱟᱱᱟ ᱛᱟᱢᱟ ᱨᱮᱱᱟᱜ ᱥᱮ ᱟᱨᱚ ᱡᱟᱦᱟᱸ ᱠᱚᱨᱮᱱᱟᱜ ᱚᱱᱟ ᱠᱚᱫᱚ ᱟᱨ ᱤᱭᱟᱹ ᱡᱚᱜᱟᱲ ᱠᱟᱛᱮ ᱚᱲᱟᱜ ᱨᱮ ᱫᱚᱦᱚ ᱦᱩᱭᱟᱠᱟᱱᱟ ᱠᱟᱨᱚᱱ ᱯᱚᱨᱚᱵᱚᱛᱤ ᱠᱟᱞᱨᱮᱱ ᱡᱟᱦᱟᱸᱭ ᱵᱚᱝᱥᱚᱫᱷᱚᱨ ᱩᱱᱠᱩ ᱱᱚᱜᱼᱱᱟ ᱡᱤᱱᱤᱥ ᱠᱚ ᱧᱮᱞ ᱞᱮᱠᱷᱟᱡ ᱛᱚᱵᱮᱭᱟᱹᱱᱤᱡ ᱠᱚ ᱵᱩᱡᱟ ᱡᱮ ᱯᱟᱹᱦᱤᱞ ᱫᱚ ᱪᱮᱫ ᱯᱚᱭᱥᱟ ᱛᱮ ᱡᱤᱥ ᱯᱚᱛᱨᱚ ᱠᱚ ᱦᱟᱛᱟᱣᱮᱫ ᱛᱟᱦᱮᱸᱫ ᱟᱨ ᱡᱟᱦᱟᱢ ᱵᱮᱯᱟᱨ ᱮᱫᱟ ᱚᱱᱟ ᱠᱟᱛᱷᱟ ᱢᱮᱱ ᱦᱩᱭᱩᱜ ᱠᱟᱱᱟ ᱵᱟᱝ ᱚᱱᱟ ᱫᱚ ᱯᱚᱭᱥᱟ ᱫᱚ ᱫᱚᱦᱚ ᱜᱮ ᱢᱮᱱᱟᱜ ᱟᱱ ᱠᱳᱱᱳ ᱵᱮᱯᱟᱨ ᱨᱮᱱᱟᱜ ᱠᱟᱹᱢᱤ ᱠᱟᱛᱷᱟ ᱫᱚ ᱵᱟᱝ ᱠᱟᱱᱟ